ᱦᱮᱸ ᱦᱮᱞᱳ ᱢᱮᱱᱤᱫᱟᱹᱧ ᱱᱤᱭᱟᱹ ᱠᱤ ᱵᱟᱦᱟᱢᱩᱱᱤ ᱴᱨᱟᱵᱷᱮᱞᱟᱨ ᱮᱡᱮᱱᱥᱤ ᱠᱟᱱᱟ ᱦᱮᱸ ᱢᱟᱱᱮ ᱤᱧ ᱢᱟᱱᱠᱚᱨ ᱠᱷᱚᱱᱤᱧ ᱢᱮᱱᱫᱟ ᱡᱮ ᱤᱭᱟᱹ ᱥᱩᱱᱤᱵᱟᱨ ᱦᱤᱞᱮᱜ ᱠᱤ ᱟᱯᱮᱭᱟᱜ ᱜᱟᱹᱰᱤ ᱧᱟᱢᱚᱜᱼᱟ ᱦᱮᱸ ᱢᱟᱱᱮ ᱤᱭᱟᱹ ᱟᱞᱮ ᱯᱷᱮᱢᱮᱞᱤ ᱠᱷᱚᱱ ᱵᱟᱨᱦᱮ ᱞᱮ ᱥᱮᱱ ᱠᱚᱜᱼᱟ ᱴᱩᱨ ᱛᱮ ᱫᱟᱬᱟᱱ ᱤᱭᱟᱹ ᱞᱮ ᱪᱟᱞᱟᱜᱼᱟ ᱱᱚᱣᱟ ᱥᱩᱨᱼᱥᱩᱯᱩᱨ ᱠᱚᱨᱮ ᱜᱮ ᱞᱩᱜᱩᱵᱩᱨᱩ ᱦᱮᱸ ᱟᱞᱮ ᱢᱚᱬᱮ ᱦᱚᱲ ᱢᱮᱱᱟᱜ ᱠᱟᱜ ᱞᱮᱭᱟ ᱳᱭ ᱥᱮᱛᱟᱜ ᱵᱮᱲᱟ ᱞᱮ ᱥᱮᱱᱚᱜᱼᱟ ᱤᱭᱟᱹ ᱥᱚᱢᱚᱭ ᱟᱴ ᱴᱟ ᱜᱟᱱ ᱥᱚᱢᱚᱭ ᱦᱮᱸ ᱢᱟᱱᱮ ᱵᱟᱨᱯᱮ ᱫᱤᱱ ᱫᱷᱚᱲᱮ ᱞᱮ ᱛᱟᱦᱮᱱᱟ ᱚᱸᱰᱮ ᱜᱤ ᱦᱮᱸ ᱟᱫᱚ ᱪᱮᱫ ᱞᱮᱠᱟ ᱵᱷᱟᱲᱟ ᱠᱩ ᱚᱱᱟ ᱠᱟᱹᱴᱤᱡ ᱵᱮᱱ ᱞᱟᱹᱭᱟᱞᱮ ᱠᱷᱟᱱ ᱢᱚᱡᱽ ᱦᱩᱭ ᱠᱚᱜᱼᱟ ᱚ ᱟᱪᱪᱷᱟ ᱦᱩᱸ ᱦᱮᱸ ᱚᱸᱰᱮ ᱜᱤ ᱡᱚᱢᱼᱧᱩ ᱠᱚᱫᱚ ᱚᱸᱰᱮ ᱜᱤ ᱦᱩᱭᱩᱜᱼᱟ ᱦᱮᱸ ᱤᱫᱤᱭᱮᱭᱟ ᱚᱲᱟᱜ ᱦᱮᱸ ᱦᱮᱸ ᱡᱚᱢᱼᱧᱩ ᱠᱚᱫᱚ ᱚᱸᱰᱮ ᱜᱤ ᱦᱩᱭᱩᱜᱼᱟ ᱚᱸᱰᱮ ᱜᱤ ᱤᱥᱤᱱᱼᱵᱟᱥᱟᱝ ᱦᱩᱭᱩᱜᱼᱟ ᱛᱚ ᱚᱸᱰᱮ ᱜᱮ ᱵᱟᱨ ᱫᱤᱱ ᱛᱟᱦᱮᱸ ᱠᱟᱛᱮ ᱚᱸᱰᱮ ᱟᱹᱪᱩᱨ ᱵᱟᱲᱟ ᱦᱩᱭᱩᱜᱼᱟ ᱛᱟᱨᱯᱚᱨ ᱟᱪᱩᱨ ᱵᱟᱲᱟ ᱠᱟᱛᱮ ᱚᱸᱰᱮ ᱯᱩᱡᱟᱹ ᱠᱚ ᱮᱢ ᱵᱟᱲᱟ ᱠᱟᱛᱮᱜ ᱟᱫᱚ ᱵᱚᱱ ᱨᱩᱣᱟᱹᱲᱮᱱ ᱜᱮ ᱦᱮᱸ ᱦᱮᱸ ᱱᱚᱝᱠᱟ ᱞᱮᱠᱟ ᱵᱚᱞᱮ ᱵᱷᱟᱲᱟ ᱠᱚ ᱛᱤᱱᱟᱹᱜ ᱠᱩᱲᱤ ᱠᱩᱲᱤ ᱦᱟᱡᱟᱨ ᱴᱟᱠᱟ ᱚ ᱟᱪᱪᱷᱟ ᱴᱷᱤᱠ ᱜᱮᱭᱟ ᱦᱮᱸ ᱦᱮᱸ ᱟᱪᱪᱷᱟ ᱴᱷᱤᱠᱜᱮᱭᱟ ᱛᱟᱦᱚᱞᱮ ᱤᱭᱟᱹ ᱰᱟᱭᱵᱷᱟᱨ ᱥᱟᱦᱮᱵᱽ ᱟᱵᱮᱱ ᱛᱟᱦᱚᱞᱮ ᱥᱩᱱᱤ ᱵᱟᱨ ᱦᱤᱞᱳᱜ ᱤᱭᱟᱹ ᱚᱱᱟ ᱢᱟᱱᱠᱚᱨ ᱤᱭᱟᱹ ᱴᱷᱮᱡ ᱨᱮᱹᱞ ᱴᱮᱥᱚᱱ ᱯᱟᱥᱮ ᱨᱮ ᱡᱟᱦᱟᱸ ᱟᱛᱳ ᱢᱮᱱᱟᱜᱼᱟ ᱚᱸᱰᱮ ᱵᱮᱱ ᱦᱟᱡᱩᱜᱼᱟ ᱚᱱᱟ ᱤᱭᱟᱹ ᱴᱷᱮᱡ ᱵᱚᱞ ᱢᱟᱴᱷ ᱴᱷᱮᱡ ᱚᱸᱰᱮ ᱠᱷᱚᱱ ᱜᱮᱞᱮ ᱫᱮᱡᱚᱜᱼᱟ ᱦᱟᱸᱜ ᱦᱮᱸ ᱦᱮᱸ ᱥᱩᱱᱤ ᱵᱟᱨ ᱦᱤᱞᱳᱜ ᱳᱭ ᱥᱮᱛᱟᱜ ᱟᱴ ᱴᱟ ᱛᱮᱜᱮ ᱩᱰᱩᱝ ᱦᱩᱭᱩᱜᱼᱟ ᱞᱚᱜᱚᱱᱼᱞᱚᱜᱚᱱ ᱦᱮᱸ ᱦᱮᱸ ᱟᱪᱪᱷᱟ ᱢᱟᱛᱟᱦᱚᱞᱮ ᱫᱚᱦᱚᱭᱫᱟᱹᱧ ᱦᱮᱸ ᱦᱮᱸ ᱡᱚᱦᱟᱨ ᱜᱮ ᱦᱮᱸ